ᱞᱚᱵᱚᱱ ᱥᱚᱛᱛᱟᱜᱨᱚᱦᱚᱱ ᱜᱮᱞ ᱟᱨᱮᱥᱟᱭ ᱯᱮᱜᱮᱞ ᱥᱮᱨᱢᱟ ᱜᱮᱞᱵᱟᱨ ᱢᱟᱨᱪᱨᱮ ᱢᱚᱦᱚᱛᱛᱟ ᱜᱟᱱᱫᱷᱤᱭᱟᱜ ᱱᱮᱛᱨᱤᱛᱛᱚ ᱛᱮ ᱱᱚᱣᱟ ᱞᱚᱵᱚᱱ ᱥᱚᱛᱛᱟᱜᱨᱚᱦᱚ ᱫᱚ ᱮᱛᱚᱦᱚᱵ ᱞᱮᱱᱟ ᱱᱚᱣᱟ ᱥᱚᱛᱛᱟᱜᱨᱚᱦᱚ ᱛᱟᱦᱮᱸ ᱠᱟᱱᱟ ᱥᱤᱧᱚᱛ ᱫᱤᱥᱚᱢ ᱥᱮ ᱵᱷᱟᱨᱚᱛ ᱫᱤᱥᱚᱢ ᱥᱟᱫᱷᱤᱱᱚᱛᱟ ᱧᱟᱢ ᱞᱟᱹᱜᱤᱫ ᱱᱚᱣᱟ ᱥᱚᱛᱛᱟᱜᱨᱚᱦᱚ ᱫᱚ ᱡᱚᱠᱷᱚᱱ ᱵᱷᱟᱨᱚᱛ ᱥᱮ ᱥᱤᱧᱚᱛ ᱫᱤᱥᱚᱢ ᱥᱟᱫᱷᱤᱱ ᱵᱟᱝ ᱛᱟᱦᱮᱸ ᱠᱟᱱᱟ ᱤᱝᱨᱮᱡᱽ ᱠᱚᱣᱟᱜ ᱮᱠᱪᱤᱴᱤᱭᱟᱹ ᱞᱚᱵᱚᱱ ᱱᱤᱛᱤ ᱵᱤᱨᱩᱫᱽ ᱨᱮ ᱢᱤᱫᱴᱟᱝ ᱚᱦᱤᱝᱥᱚ ᱠᱚᱨ ᱯᱨᱚᱫᱟᱱ ᱵᱤᱨᱩᱫᱽ ᱨᱮ ᱯᱨᱚᱛᱤᱵᱟᱫ ᱟᱱᱫᱳᱞᱚᱱ ᱛᱟᱦᱮᱸ ᱠᱟᱱᱟ ᱱᱚᱣᱟ ᱟᱸᱫᱳᱲ ᱛᱟᱞᱟᱛᱮ ᱟᱭᱤᱱ ᱚᱢᱟᱱᱱᱚ ᱟᱸᱫᱳᱲ ᱵᱮᱱᱟᱣ ᱞᱮᱱᱟ ᱜᱮᱞ ᱟᱨᱮᱥᱟᱭ ᱵᱟᱨᱜᱮᱞ ᱠᱷᱚᱱ ᱜᱮᱞ ᱟᱨᱮᱥᱟᱭ ᱵᱟᱨᱜᱮ ᱵᱟᱨ ᱥᱮᱨᱢᱟ ᱨᱮᱱᱟᱜ ᱚᱥᱚᱦᱚᱡᱳᱜ ᱟᱸᱫᱳᱲ ᱛᱟᱭᱚᱢ ᱞᱚᱵᱚᱱ ᱥᱚᱛᱛᱟᱜᱨᱚᱦᱚ ᱜᱮ ᱛᱟᱦᱮᱸ ᱠᱟᱱᱟ ᱡᱚᱛᱚᱦᱚᱲ ᱢᱟᱨᱟᱝ ᱟᱸᱫᱳᱲ ᱤᱝᱨᱮᱡᱽ ᱠᱚ ᱵᱤᱨᱳᱫᱨᱮ ᱢᱚᱛᱟᱛᱛᱟ ᱜᱟᱱᱫᱷᱤ ᱟᱢᱮᱫᱟᱵᱟᱫ ᱥᱩᱨᱨᱮ ᱟᱭᱟᱜ ᱥᱚᱵᱚᱨᱢᱚᱛᱤ ᱟᱥᱨᱚᱢ ᱠᱷᱚᱱ ᱱᱚᱣᱟ ᱞᱚᱵᱚᱱ ᱥᱚᱛᱛᱟᱜᱨᱚᱦᱚ ᱫᱚᱭ ᱮᱛᱚᱦᱚᱵ ᱞᱮᱫᱟ ᱵᱟᱨᱜᱮᱞ ᱯᱩᱱ ᱫᱤᱱ ᱵᱟᱨ ᱵᱟᱨᱥᱟᱭ ᱯᱩᱱᱜᱮᱞ ᱢᱟᱭᱤᱞ ᱨᱟᱥᱛᱟ ᱛᱟᱲᱟᱢ ᱠᱟᱛᱮᱜ ᱰᱟᱹᱱᱰᱤ ᱟᱛᱳ ᱛᱮᱭ ᱦᱮᱡ ᱠᱟᱛᱮᱜ ᱵᱤᱱᱟᱹ ᱠᱟᱹᱣᱰᱤᱛᱮ ᱫᱚᱨᱭᱟ ᱨᱮᱱᱟᱜ ᱫᱟᱜ ᱠᱷᱚᱱ ᱵᱩᱞᱩᱝ ᱮ ᱛᱮᱭᱟᱨ ᱠᱮᱫᱟ ᱥᱤᱧᱚᱛ ᱫᱤᱥᱚᱢ ᱨᱮᱱ ᱟᱹᱰᱤ ᱟᱭᱢᱟ ᱦᱚᱲ ᱱᱚᱣᱟ ᱟᱱᱫᱳᱞᱚᱱ ᱥᱟᱶ ᱠᱚ ᱡᱚᱯᱲᱟᱣ ᱞᱮᱱᱟ ᱜᱮᱞ ᱟᱨᱮᱥᱟᱭ ᱯᱮ ᱜᱮᱞ ᱥᱮᱨᱢᱟ ᱛᱩᱨᱩᱭ ᱮᱯᱨᱤᱞ ᱥᱮᱛᱟᱜ ᱛᱩᱨᱩᱭ ᱴᱟᱲᱟᱝ ᱥᱚᱢᱚᱭ ᱜᱟᱱᱫᱷᱤᱡᱤ ᱞᱚᱵᱚᱱ ᱟᱭᱤᱱ ᱨᱟᱹᱯᱩᱫ ᱠᱟᱛᱮᱜ ᱵᱩᱞᱩᱝ ᱮ ᱵᱮᱱᱟᱣ ᱞᱮᱫᱟ ᱱᱚᱣᱟ ᱟᱸᱫᱳᱲ ᱦᱚᱛᱮᱛᱮ ᱤᱝᱨᱮᱡᱽ ᱠᱚᱣᱟᱜ ᱢᱚᱱᱳᱵᱷᱟᱵ ᱯᱟᱞᱴᱟᱣ ᱞᱮᱱᱟ ᱱᱚᱝᱠᱟ ᱠᱟᱛᱮᱜ ᱜᱮ ᱜᱟᱱᱫᱷᱤᱡᱤ ᱫᱚ ᱞᱚᱵᱚᱱ ᱥᱚᱛᱛᱚᱜᱨᱚᱦᱚ ᱟᱸᱫᱳᱲ ᱫᱚᱭ ᱮᱛᱚᱦᱚᱵ ᱞᱮᱫᱟ